ᱫᱤᱥᱚᱢ ᱨᱮᱱᱟᱜ ᱯᱷᱩᱴᱵᱚᱞ ᱠᱷᱮᱞᱳᱰ ᱫᱚ ᱫᱚᱢᱮᱠᱚ ᱠᱩᱥᱤᱭᱟᱜᱼᱟ ᱫᱤᱥᱚᱢᱨᱮᱱ ᱧᱩᱛᱩᱢᱟᱱ ᱠᱷᱮᱞᱳᱰ ᱫᱚ ᱥᱟᱫᱷᱩ ᱨᱟᱢᱪᱟᱸᱫ ᱢᱟᱱᱰᱤ ᱡᱤᱛᱮᱱ ᱢᱩᱨᱢᱩ ᱚᱨᱡᱩᱱ ᱱᱩᱠᱩ ᱠᱚ ᱧᱩᱛᱩᱢᱤᱧ ᱞᱟᱹᱭ ᱠᱮᱫᱟ